ᱟᱵᱚ ᱦᱚᱲ ᱦᱚᱯᱚᱱ ᱫᱚ ᱥᱚᱦᱚᱨᱟᱭ ᱨᱮ ᱦᱟᱹᱛᱤ ᱞᱮᱠᱟᱱ ᱯᱚᱨᱚᱵᱽ ᱨᱮ ᱵᱚᱭᱦᱟ ᱢᱤᱥᱤ ᱠᱚᱠᱚ ᱦᱤᱡᱩᱜᱼᱟ

ᱩᱱ ᱥᱚᱢᱚᱭ ᱜᱮ ᱟᱵᱚᱣᱟᱜ ᱮᱱᱮᱡ ᱥᱮᱨᱮᱧ ᱫᱚ ᱟᱹᱰᱤ ᱨᱟᱹᱥᱠᱟᱹ ᱨᱚᱢᱚᱡᱽ ᱟᱹᱭᱠᱟᱹᱜᱼᱟ ᱩᱱ ᱥᱚᱢᱚᱭ ᱫᱚ ᱡᱚᱛᱚ ᱦᱚᱲ ᱮᱢ ᱧᱟᱯᱟᱢᱚᱜᱼᱟ ᱵᱚᱭᱦᱟ ᱠᱟᱱ ᱫᱟᱫᱟ ᱠᱟᱱ ᱛᱮᱧᱟᱝ ᱠᱟᱱ ᱡᱚᱛᱚ ᱠᱚ ᱦᱤᱡᱩᱜᱼᱟ ᱜᱚᱜᱚᱼᱵᱟᱵᱟ ᱚᱲᱟᱜ ᱟᱨ ᱚᱸᱰᱮ ᱡᱚᱢ ᱟᱛᱮᱫ ᱧᱩ ᱟᱛᱮᱫ ᱛᱩᱢᱫᱟᱜ ᱴᱟᱢᱟᱠ ᱛᱮ ᱨᱟᱹᱥᱠᱟᱹ ᱟᱛᱮᱫ ᱟᱨ ᱫᱚᱝ ᱞᱟᱜᱽᱬᱮ ᱮᱱᱮᱡ ᱟᱛᱮᱠᱚ ᱨᱟᱹᱥᱠᱟᱹ ᱛᱮ ᱱᱟᱯᱟᱭ ᱠᱚ ᱛᱟᱦᱮᱱᱟ ᱟᱨ ᱡᱟᱦᱟᱸᱭ ᱚᱱᱟ ᱠᱚᱨᱮᱜ ᱦᱚᱲ ᱦᱚᱸᱠᱚ ᱛᱩᱢᱫᱟᱜ ᱴᱟᱢᱟᱠ ᱨᱩ ᱠᱚ ᱟᱸᱡᱚᱢ ᱞᱮᱠᱷᱟᱱ ᱵᱚᱦᱚᱜ ᱠᱚ ᱰᱩᱵᱩᱠ ᱰᱩᱵᱩᱠᱚᱜ ᱛᱟᱠᱚᱣᱟ ᱟᱵᱚ ᱦᱚᱲ ᱦᱚᱯᱚᱱᱟᱜ ᱨᱟᱹᱥᱠᱟᱹ ᱫᱚ ᱟᱹᱰᱤ ᱜᱮ ᱟᱹᱰᱤᱜᱮ ᱢᱚᱡᱽᱼᱟ ᱡᱟᱦᱟᱸ ᱛᱤᱱᱟᱹᱜ ᱥᱟᱺᱜᱤᱧ ᱨᱮᱦᱚᱢ ᱟᱸᱡᱚᱢᱟ ᱠᱷᱟᱹᱞᱤ ᱵᱚᱦᱚᱜ ᱜᱮ ᱰᱩᱵᱩᱠ ᱰᱩᱵᱩᱠᱚᱜ ᱛᱟᱢᱟ ᱟᱹᱰᱤ ᱨᱟᱹᱥᱠᱟᱹᱣᱟᱱ ᱦᱚᱲ ᱦᱚᱯᱚᱱᱟᱜ ᱟᱵᱚᱣᱟᱜ ᱯᱚᱨᱚᱵᱽ ᱫᱚ